ᱟᱵᱚ ᱵᱷᱟᱨᱚᱛ ᱨᱮᱭᱟᱜ ᱠᱤᱪᱷᱤ ᱦᱚᱲ ᱠᱩᱥᱤᱭᱟᱜ ᱠᱷᱮᱞᱳᱰ ᱫᱚ ᱦᱩᱭᱩᱜ ᱠᱟᱱᱟ ᱯᱷᱩᱴᱵᱚᱞ ᱠᱷᱮᱞᱳᱰ ᱫᱤᱥᱚᱢ ᱨᱮᱱ ᱡᱚᱛᱚᱠᱷᱚᱱ ᱥᱚᱨᱮᱥ ᱠᱷᱮᱞᱳᱰᱤᱭᱟᱹ ᱫᱚᱠᱚ ᱦᱩᱭᱩᱜ ᱠᱟᱱᱟ ᱥᱩᱱᱤᱞ ᱪᱷᱤᱛᱨᱤ